ᱦᱳᱭ ᱜᱚᱢᱠᱮ ᱮᱱᱟᱝ ᱠᱤᱪᱷᱩ ᱜᱷᱟᱹᱲᱤᱡ ᱞᱟᱦᱟᱨᱮ ᱚᱸᱰᱮᱧ ᱪᱟᱞᱟᱣ ᱮᱱ ᱛᱟᱦᱮᱱᱟ ᱚᱱᱟ ᱦᱳᱴᱮᱞ ᱜᱮ ᱠᱟᱹᱡ ᱚᱥᱩᱵᱤᱫᱷᱟ ᱦᱩᱭ ᱧᱚᱜ ᱮᱱᱟ ᱠᱟᱛᱷᱟ ᱫᱚ ᱱᱚᱝᱠᱟ ᱪᱟᱛᱚᱢ ᱪᱟᱛᱚᱢ ᱪᱟᱛᱚᱢ ᱢᱤᱫᱴᱟᱹᱝ ᱦᱤᱲᱤᱡ ᱠᱮᱜ ᱫᱚ ᱟᱨ ᱱᱚᱜᱼᱚᱸᱭ ᱮᱱᱟᱝ ᱢᱟ ᱵᱟᱹᱧ ᱩᱭᱦᱟᱹᱨ ᱫᱟᱲᱭᱟᱜᱼᱟ ᱱᱤᱛᱚᱝ ᱠᱟᱹᱡ ᱥᱤᱛᱩᱝ ᱟᱚᱜᱤᱧ ᱠᱷᱟᱱᱩᱭᱦᱟᱹᱨᱮᱫ ᱠᱟᱱᱟ ᱪᱟᱛᱚᱢ ᱛᱤᱧ ᱚᱠᱟᱨᱮ ᱛᱟᱦᱮᱭᱮᱱᱟ ᱦᱳᱭ ᱦᱳᱭ ᱦᱳᱭ ᱟᱫᱚ ᱫᱚᱢᱮ ᱢᱟᱲᱟᱝ ᱫᱚ ᱦᱟᱸᱜ ᱚᱱᱮ ᱮᱹ ᱥᱤ ᱦᱟᱣᱟ ᱫᱚ ᱦᱟᱸᱜ ᱮᱥᱤ ᱦᱟᱥᱟ ᱫᱚ ᱮᱱᱠᱷᱟᱱ ᱚᱸᱰᱮ ᱠᱷᱚᱱ ᱵᱟᱹᱧ ᱚᱰᱚᱠ ᱞᱮᱱᱠᱷᱟᱱ ᱵᱟᱹᱧ ᱴᱷᱤᱠᱟᱹᱭᱟ ᱱᱤᱛᱚᱜ ᱥᱤᱛᱩᱝ ᱠᱮᱫᱤᱧ ᱠᱷᱟᱱ ᱩᱭᱦᱟᱹᱨ ᱠᱮᱫ ᱪᱟᱛᱚᱢ ᱤᱧ ᱦᱤᱲᱤᱧ ᱟᱠᱟᱫ ᱫᱚ ᱦᱮᱸ ᱤᱧ ᱛᱟᱦᱮᱸ ᱠᱟᱹᱱᱟᱹᱧ ᱱᱚᱣᱟ ᱨᱩᱢ ᱫᱚ ᱦᱩᱭᱩᱜ ᱠᱟᱱᱟ ᱯᱷᱟᱥᱴ ᱯᱷᱞᱳᱨ ᱨᱮᱭᱟᱜ ᱵᱟᱭᱤᱥ ᱱᱚᱢᱵᱚᱨ ᱨᱩᱢ ᱨᱮ ᱦᱳᱭ ᱤᱧᱟᱹᱜ ᱫᱚ ᱦᱟᱸᱜ ᱵᱟᱦᱟ ᱵᱟᱦᱟᱣᱟᱜ ᱠᱟᱱᱟ ᱦᱳᱭ ᱟᱫᱚ ᱤᱭᱟᱹ ᱟᱪᱪᱷᱟ ᱱᱤᱛᱚᱝ ᱢᱟ ᱦᱟᱸᱜ ᱤᱧ ᱢᱤᱫ ᱥᱮᱫ ᱠᱟᱹᱢᱤ ᱨᱤᱧ ᱪᱟᱞᱟᱜ ᱠᱟᱱᱟ ᱱᱚᱝᱠᱟᱭᱢᱟ ᱚᱱᱟ ᱪᱟᱛᱚᱢ ᱫᱚ ᱫᱚᱦᱚ ᱠᱟᱜ ᱢᱮ ᱦᱟᱸᱜ ᱨᱩᱢ ᱥᱮᱫ ᱨᱮᱜᱮ ᱵᱟᱝᱠᱷᱟᱱ ᱟᱢ ᱴᱷᱮᱱ ᱫᱚᱦᱚ ᱦᱟᱛᱟᱲ ᱠᱟᱜ ᱢᱮ ᱦᱟᱸᱜ ᱢᱤᱫᱴᱮᱱ ᱜᱟᱛᱮ ᱦᱟᱸᱜ ᱚᱱᱛᱮ ᱪᱟᱞᱟᱜ ᱠᱟᱱᱟᱭ ᱩᱱᱤ ᱠᱚᱱᱴᱟᱠᱴ ᱮ ᱠᱟᱱᱟ ᱦᱟᱸᱜ ᱩᱱᱤ ᱡᱚᱠᱷᱚᱱ ᱦᱟᱸᱜ ᱪᱟᱞᱟᱜ ᱟᱭ ᱟᱫᱚ ᱯᱷᱳᱱ ᱛᱮ ᱦᱟᱸᱜ ᱜᱟᱞᱢᱟᱨᱟᱣ ᱟᱭᱟ ᱩᱱᱤ ᱟᱨ ᱵᱟᱠᱷᱟᱱ ᱟᱢ ᱴᱷᱮᱱ ᱠᱷᱚᱱ ᱩᱱᱤᱧ ᱜᱟᱞᱢᱟᱨᱟᱣ ᱦᱚᱪᱚᱭᱮᱭᱟ ᱟᱫᱚ ᱚᱱᱟ ᱪᱟᱛᱚᱢ ᱫᱚ ᱦᱟᱸᱜ ᱩᱱᱤᱢ ᱮᱢ ᱜᱚᱫ ᱟᱭᱟ ᱦᱳᱭ ᱦᱮᱸ ᱱᱚᱝᱠᱟᱭᱱᱟ ᱦᱟᱸᱜ ᱤᱧ ᱡᱩᱫᱤ ᱦᱟᱸᱜ ᱟᱨ ᱤᱧ ᱥᱟᱞᱟᱜ ᱜᱟᱞᱢᱟᱨᱟᱣ ᱠᱟᱛᱮ ᱜᱮ ᱦᱟᱸᱜ ᱩᱱᱤ ᱮᱢᱟᱭ ᱢᱮ ᱵᱟᱠᱷᱟᱱ ᱦᱟᱸᱜ ᱚᱠᱚᱭ ᱠᱚ ᱤᱧᱟᱹᱜ ᱧᱩᱛᱩᱢ ᱛᱮ ᱟᱨ ᱵᱟᱝ ᱚᱠᱚᱭ ᱠᱚ ᱦᱟᱸᱜ ᱠᱚ ᱟᱹᱜᱩᱭᱟ ᱵᱟᱝ ᱞᱟᱹᱭᱟᱹᱜᱼᱟ ᱟᱢ ᱥᱟᱞᱟᱜ ᱜᱟᱞᱢᱟᱨᱟᱣ ᱠᱟᱛᱮ ᱜᱮ ᱦᱟᱸᱜ ᱤᱧ ᱤᱭᱟᱹᱭᱟ ᱠᱚᱭᱮᱭᱟᱞᱟᱝ ᱩᱱᱤᱜᱮ ᱦᱳᱭ ᱞᱟᱹᱭ ᱟᱹᱢᱟᱹᱧ ᱦᱟᱸᱜ ᱟᱨ ᱪᱤᱠᱟᱹᱭᱟᱢ ᱞᱟᱡ ᱡᱚᱠᱷᱚᱱ ᱵᱤᱭᱮᱱ ᱠᱷᱟᱱ ᱦᱚᱸ ᱥᱤᱛᱩᱝ ᱠᱚᱧ ᱦᱤᱲᱤᱧ ᱠᱮᱫᱮᱭᱟ ᱟᱨᱠᱤ

ᱴᱷᱤᱠ ᱜᱮᱭᱟ ᱛᱟᱦᱚᱞᱮ ᱦᱮᱸ ᱦᱳᱭ ᱴᱷᱤᱠ ᱜᱮᱭᱟ ᱛᱟᱦᱚᱞᱮ ᱢᱟ ᱯᱷᱳᱱ ᱛᱮ ᱜᱟᱞᱢᱟᱨᱟᱣ ᱦᱩᱭᱩᱜᱼᱟ